ᱤᱧᱟᱹᱜ ᱩᱯᱨᱩᱢ ᱫᱚ ᱵᱟᱥᱚᱱᱛᱤ ᱵᱮᱥᱨᱟ ᱟᱞᱮ ᱟᱛᱳ ᱫᱚ ᱟᱡᱚᱫᱤᱭᱟᱹ ᱵᱩᱨᱩᱨᱮ ᱥᱟᱦᱮᱵᱽᱰᱤ ᱤᱧᱫᱚ ᱵᱮᱵᱥᱟ ᱫᱚ ᱵᱮᱵᱥᱟ ᱫᱚ ᱦᱳᱴᱮᱞ ᱦᱳᱴᱮᱞ ᱵᱮᱵᱥᱟᱜᱤᱧ ᱪᱤᱠᱟᱹᱛᱮ ᱥᱮ ᱦᱳᱴᱮᱞ ᱫᱚ ᱡᱮ ᱱᱚᱸᱰᱮ ᱫᱚ ᱟᱹᱰᱤ ᱟᱹᱰᱤ ᱟᱡᱚᱫᱤᱭᱟᱹ ᱵᱩᱨᱩ ᱧᱮᱧᱮᱞ ᱠᱚ ᱦᱤᱡᱩᱜᱼᱟ ᱵᱮᱵᱥᱟ ᱦᱚᱸ ᱵᱷᱟᱜᱤ ᱜᱮ ᱪᱟᱞᱟᱜᱼᱟ ᱱᱚᱸᱰᱮ ᱫᱚ ᱟᱨ ᱟᱹᱰᱤ ᱡᱷᱟᱹᱞ ᱡᱷᱟᱹᱞ ᱨᱮᱱ ᱠᱚ ᱦᱤᱡᱩᱜᱼᱟ ᱱᱚᱸᱰᱮ ᱫᱚ ᱟᱹᱰᱤ ᱧᱮᱞᱚᱜ ᱞᱮᱠᱟᱱ ᱡᱤᱱᱤᱥ ᱢᱮᱱᱟᱜᱼᱟ ᱡᱷᱚᱨᱱᱟ ᱢᱮᱱᱟᱜᱼᱟ ᱥᱤᱛᱟ ᱠᱩᱱᱰᱩ ᱢᱮᱱᱟᱜᱼᱟ ᱟᱨᱦᱚ ᱟᱭᱢᱟ ᱧᱮᱞᱚᱜ ᱞᱮᱠᱟᱱ ᱡᱤᱱᱤᱥ ᱢᱮᱱᱟᱜᱼᱟ ᱚᱱᱟ ᱪᱤᱠᱟᱹ ᱦᱳᱴᱮᱞ ᱨᱮᱫᱚ ᱦᱳᱴᱮᱞ ᱫᱚ ᱵᱷᱟᱜᱤ ᱨᱚᱠᱚᱢ ᱪᱟᱞᱟᱜᱼᱟ ᱟᱨ ᱩᱱᱠᱩ ᱠᱚᱣᱟᱜ ᱦᱚᱸ ᱥᱩᱵᱤᱫᱟ ᱦᱩᱭᱩᱜᱼᱟ

ᱦᱳᱴᱮᱞ ᱫᱚ ᱯᱚᱨᱛᱷᱚᱢ ᱵᱮᱱᱟᱣ ᱡᱚᱠᱷᱟᱱ ᱩᱱ ᱠᱤᱪᱷᱩ ᱴᱟᱠᱟ ᱞᱟᱜᱟᱜᱼᱟ ᱟᱨ ᱠᱤᱪᱷᱩ ᱴᱟᱠᱟ ᱞᱟᱜᱟᱜᱼᱟ ᱠᱤᱪᱷᱩ ᱱᱳᱞ ᱦᱟᱛᱟᱣ ᱠᱟᱛᱮᱫ ᱛᱟᱨᱯᱚᱨ ᱚᱲᱟᱜ ᱮᱢ ᱵᱮᱱᱟᱣ ᱠᱮᱫᱟ ᱢᱤᱫᱴᱟᱝ ᱚᱲᱟᱜ ᱵᱮᱱᱟᱣ ᱠᱟᱛᱮᱫ ᱰᱮᱠᱪᱤ ᱠᱚᱲᱦᱟ ᱠᱚ ᱠᱤᱨᱤᱧ ᱵᱟᱲᱟ ᱠᱟᱛᱮᱫ ᱫᱟᱠᱟ ᱠᱚ ᱤᱥᱤᱱ ᱦᱩᱭᱩᱜᱼᱟ ᱛᱟᱯᱚᱨ ᱴᱮᱵᱩᱞ ᱴᱮᱵᱳᱞ ᱠᱚ ᱦᱟᱛᱟᱣ ᱦᱩᱭᱩᱜᱼᱟ ᱚᱱᱟ ᱪᱤᱠᱟᱹ ᱦᱳᱴᱮᱞ ᱵᱮᱵᱥ ᱦᱳᱴᱮᱞ ᱫᱚ ᱢᱚᱡᱽᱜᱤᱧ ᱢᱚᱱᱮᱭᱟ ᱦᱳᱴᱮᱞᱜᱤᱧ ᱠᱩᱥᱤᱭᱟᱜᱼᱟ